ᱦᱮᱸ ᱪᱟᱥ ᱞᱟᱜᱟᱫ ᱛᱮ ᱡᱟᱦᱟᱸ ᱠᱚ ᱵᱷᱟᱹᱜᱤ ᱵᱷᱟᱹᱜᱤ ᱪᱟᱥ ᱞᱟᱜᱟᱫ ᱛᱮ ᱢᱟᱨᱮ ᱡᱟᱦᱟᱸᱭ ᱦᱟᱯᱲᱟᱢ ᱠᱚᱴᱷᱮᱱ ᱱᱩᱠᱩ ᱴᱷᱮᱱ ᱜᱟᱞᱢᱟᱨᱟᱣ ᱠᱟᱛᱮᱫ ᱪᱮᱫ ᱞᱮᱠᱟ ᱵᱷᱟᱵᱽᱛᱮ ᱵᱷᱟᱹᱜᱤ ᱪᱟᱥ ᱦᱩᱭᱩᱜᱼᱟ ᱪᱮᱫ ᱞᱮᱠᱟ ᱵᱷᱟᱵᱽᱛᱮ ᱦᱩᱲᱩ ᱪᱟᱥ ᱦᱩᱭᱩᱜᱼᱟ ᱦᱩᱲᱩ ᱵᱷᱟᱹᱜᱤ ᱦᱩᱭᱩᱜᱼᱟ ᱨᱟᱦᱮᱲ ᱨᱟᱢᱲᱟ ᱦᱮᱸ ᱦᱚᱲᱮᱡ ᱱᱚᱜᱼᱚ ᱱᱚᱝᱠᱟ ᱢᱟᱱᱮ ᱮᱜᱽᱨᱤᱠᱟᱞᱪᱟᱨ ᱰᱤᱯᱟᱨᱢᱮᱱᱴ ᱠᱷᱚᱱ ᱦᱚᱸ ᱠᱤᱪᱷᱩ ᱵᱟᱲᱟᱭ ᱞᱟᱜᱟᱫ ᱛᱮ ᱚᱸᱰᱮ ᱥᱮᱱ ᱠᱟᱛᱮᱫ ᱤᱧ ᱠᱩᱞᱤ ᱠᱚᱣᱟ ᱱᱚᱝᱠᱟ ᱡᱟᱛᱮ ᱵᱷᱟᱜᱮ ᱦᱩᱭᱩᱜ ᱢᱟ ᱱᱚᱜᱼᱚ ᱱᱚᱣᱟ ᱠᱚᱜᱮ